ᱥᱠᱩᱞ ᱜᱤᱫᱽᱨᱟᱹ ᱯᱷᱤᱞᱰ ᱴᱨᱤᱯ ᱞᱟᱹᱜᱤᱫ ᱱᱚᱸᱰᱮ ᱵᱚᱠᱟᱨᱳ ᱨᱮ ᱡᱟᱹᱫᱩ ᱚᱲᱟᱜ ᱞᱟᱹᱜᱤᱫ ᱫᱚ ᱟᱹᱰᱤᱜᱟᱱ ᱢᱮᱱᱟᱜᱼᱟ ᱥᱟᱭᱮᱱᱥ ᱥᱮᱠᱥᱚᱱ ᱵᱟᱠᱷᱨᱟᱛᱮ ᱥᱟᱭᱮᱱᱥ ᱯᱟᱨᱠ ᱢᱮᱱᱟᱜᱼᱟ ᱠᱟᱞᱟ ᱠᱮᱱᱫᱨᱚ ᱵᱟᱠᱷᱨᱟᱛᱮ ᱠᱟᱞᱟ ᱜᱤᱫᱽᱨᱟᱹ ᱵᱟᱠᱷᱨᱟᱛᱮ ᱠᱟᱞᱟ ᱠᱮᱱᱫᱨᱚ ᱢᱮᱱᱟᱜᱼᱟ ᱚᱱᱠᱟᱜᱮ ᱟᱹᱰᱤᱜᱟᱱ ᱛᱟᱨᱟ ᱢᱚᱱᱰᱚᱞ ᱵᱟᱨᱭᱟ ᱯᱮᱭᱟ ᱢᱮᱱᱟᱜᱼᱟ ᱡᱟᱦᱟᱸ ᱨᱮᱫᱚ ᱟᱵᱚ ᱟᱹᱰᱤᱜᱟᱱ ᱤᱯᱤᱞ ᱠᱚᱵᱚᱱ ᱧᱮᱞ ᱫᱟᱲᱮᱭᱟᱠᱚᱣᱟ ᱪᱟᱸᱫᱳ ᱠᱚᱵᱚᱱ ᱧᱮᱞ ᱫᱟᱲᱮᱭᱟᱜᱼᱟ ᱦᱩᱭ ᱫᱟᱲᱮᱭᱟᱜᱼᱟ ᱟᱨ ᱮᱴᱟᱜ ᱮᱴᱟᱜ ᱜᱨᱚᱦᱚ ᱠᱚ ᱢᱮᱱᱟᱜᱼᱟ ᱚᱱᱟ ᱠᱚᱦᱚᱸᱵᱚᱱ ᱧᱮᱞ ᱫᱟᱲᱮᱭᱟᱜᱼᱟ ᱡᱟᱦᱟᱸᱨᱮ ᱜᱤᱫᱽᱨᱟᱹ ᱠᱚᱠᱚ ᱪᱟᱞᱟᱣ ᱠᱟᱛᱮ ᱟᱹᱰᱤ ᱜᱟᱱ ᱡᱤᱱᱤᱥ ᱠᱚ ᱪᱮᱫ ᱫᱟᱲᱮᱭᱟᱜᱼᱟ ᱚᱱᱟ ᱧᱮᱞ ᱛᱮᱜᱮ ᱜᱤᱫᱽᱨᱟᱹᱣᱟᱜ ᱚᱱᱟ ᱯᱷᱤᱞᱰ ᱨᱮ ᱤᱱᱴᱟᱨᱮᱥᱴ ᱛᱟᱠᱚ ᱯᱟᱲᱦᱟᱜᱼᱟ ᱢᱚᱱᱮ ᱛᱟᱠᱚ ᱚᱱᱛᱮᱨᱮ ᱰᱷᱮᱨ ᱪᱟᱞᱟᱜᱼᱟ ᱚᱱᱟ ᱵᱟᱠᱷᱨᱟ ᱨᱮᱭᱟᱜ ᱟᱹᱰᱤᱜᱟᱱ ᱡᱤᱱᱤᱥ ᱧᱮᱞ ᱥᱟᱱᱟ ᱠᱚᱣᱟ ᱟᱸᱡᱚᱢ ᱥᱟᱱᱟ ᱠᱚᱣᱟ ᱪᱮᱫ ᱥᱟᱱᱟ ᱠᱚᱣᱟ ᱚᱱᱟ ᱨᱮᱜᱮ ᱟᱨᱦᱚᱸ ᱠᱚ ᱢᱟᱲᱟᱝ ᱤᱫᱤᱜ ᱠᱷᱟᱱ ᱫᱚ ᱚᱱᱟ ᱵᱤᱥᱚᱭ ᱛᱮᱠᱚ ᱢᱟᱲᱟᱝ ᱥᱮᱫ ᱠᱚ ᱯᱟᱲᱦᱟᱣ ᱫᱟᱲᱮᱭᱟᱜᱼᱟ ᱡᱟᱦᱟᱸᱛᱮ ᱟᱹᱰᱤᱜᱟᱱ ᱡᱤᱱᱤᱥ ᱟᱵᱚᱣᱟᱜ ᱫᱤᱥᱚᱢ ᱵᱟᱠᱷᱨᱟᱛᱮ ᱤᱱᱠᱨᱤᱢᱮᱱᱴ ᱦᱩᱭᱩᱜᱼᱟ ᱡᱟᱦᱟᱸ ᱠᱚ ᱧᱮᱞ ᱠᱟᱛᱮᱫ ᱟᱵᱚᱨᱮᱱ ᱜᱤᱫᱽᱨᱟᱹ ᱦᱚᱸ ᱦᱤᱡᱩᱜ ᱜᱟᱱ ᱜᱤᱫᱽᱨᱟᱹ ᱠᱚᱦᱚᱸ ᱠᱚ ᱪᱮᱫᱟ ᱩᱱᱠᱩ ᱦᱚᱸᱠᱚ ᱚᱱᱟᱠᱚ ᱠᱩᱥᱤᱜᱼᱟ